ᱦᱩᱸ ᱤᱧ ᱫᱚ ᱜᱩᱰᱩ ᱡᱤᱞᱤᱧ ᱠᱩᱥᱤᱭᱟᱜ ᱜᱮᱭᱟ ᱟᱨ ᱚᱱᱟ ᱫᱚ ᱤᱭᱟᱹ ᱢᱟᱴᱷ ᱠᱚᱨᱮ ᱥᱮ ᱫᱟᱨᱮ ᱠᱮᱨᱮ ᱩᱛᱩ ᱞᱟᱜᱟᱜᱼᱟ ᱩᱱᱠᱩ ᱞᱮ ᱜᱚᱡ ᱟᱹᱜᱩ ᱠᱚᱣᱟ ᱟᱨ ᱩᱱᱠᱩ ᱜᱮ ᱞᱟᱫ ᱠᱟᱛᱮᱜ ᱞᱮ ᱡᱚᱢ ᱠᱚᱣᱟ ᱤᱧ ᱫᱚ ᱞᱟᱫ ᱡᱤᱞ ᱫᱚ ᱟᱹᱰᱤ ᱡᱳᱨ ᱜᱤᱧ ᱠᱩᱥᱤᱭᱟᱜ ᱜᱮᱭᱟ